ᱤᱧ ᱴᱷᱮᱱ ᱵᱟᱝ ᱟᱥᱟᱱ ᱫᱩᱨᱤᱵᱽ ᱫᱚ ᱦᱩᱭᱩᱜ ᱠᱟᱱᱟ ᱤᱧ ᱢᱤᱫ ᱡᱟᱭᱜᱟ ᱫᱟᱬᱟᱱ ᱤᱧ ᱪᱟᱞᱟᱣ ᱞᱮᱱᱟ ᱤᱧ ᱫᱚᱧ ᱢᱚᱱᱮᱭᱟᱱ ᱛᱟᱦᱮᱸ ᱡᱮ ᱞᱮᱠᱟᱧ ᱪᱟᱞᱟᱜ ᱠᱟᱱᱟ ᱚᱱᱠᱟ ᱞᱮᱠᱟ ᱵᱷᱟᱜᱮ ᱛᱤᱧ ᱪᱟᱞᱟᱜ ᱢᱟ ᱟᱨ ᱵᱷᱟᱜᱮ ᱛᱤᱧ ᱨᱩᱣᱟᱹᱲ ᱢᱟ ᱚᱱᱟ ᱢᱚᱱᱮ ᱠᱟᱛᱮᱜ ᱫᱟᱬᱟᱱ ᱤᱧ ᱪᱟᱞᱟᱣ ᱞᱮᱱᱟ ᱢᱮᱱᱠᱷᱟᱱ ᱦᱤᱡᱩᱜ ᱡᱚᱠᱷᱚᱡ ᱜᱟᱹᱰᱤ ᱮᱠᱥᱤᱰᱮᱱᱴ ᱦᱩᱭ ᱮᱱᱟ ᱚᱱᱟᱛᱮ ᱤᱧ ᱫᱚ ᱵᱷᱟᱜᱮ ᱛᱮ ᱫᱚ ᱵᱟᱹᱧ ᱨᱩᱣᱟᱹᱲ ᱦᱮᱡ ᱞᱮᱱᱟ ᱟᱹᱰᱤ ᱫᱩᱠ ᱟᱨ ᱟᱹᱰᱤ ᱵᱟᱹᱲᱤᱡ ᱦᱚᱲᱢᱚ ᱟᱛᱮᱜ ᱨᱩᱣᱟᱹᱲ ᱦᱮᱡ ᱮᱱᱟ ᱤᱧ ᱫᱚ ᱠᱚᱢᱯᱤᱭᱩᱴᱟᱨ ᱢᱟᱣᱩᱥ ᱛᱮ ᱴᱨᱮᱠ ᱨᱮ ᱪᱤᱛᱟᱹᱨ ᱤᱧ ᱠᱤᱞᱤᱠᱟ ᱟᱨ ᱚᱱᱟ ᱪᱤᱛᱟᱹᱨ ᱨᱮ ᱠᱞᱤᱠ ᱠᱟᱛᱮᱜ ᱜᱮ ᱤᱧ ᱯᱚᱥᱴᱟ